ᱮ ᱰᱨᱟᱭᱵᱷᱟᱨ ᱵᱟᱹᱵᱩ ᱠᱳᱞᱠᱟᱛᱟ ᱪᱟᱞᱟᱜ ᱵᱟᱠᱷᱨᱟ ᱟᱢᱟᱜ ᱡᱟᱦᱟᱸ ᱜᱟᱹᱰᱤ ᱵᱩᱠᱤᱝ ᱦᱩᱭᱞᱮᱱ ᱛᱟᱦᱮᱸᱫ ᱦᱚᱲᱢᱚ ᱵᱟᱹᱲᱤᱡ ᱠᱷᱟᱹᱛᱤᱨ ᱤᱧ ᱵᱟᱹᱧ ᱪᱟᱞᱟᱣ ᱫᱟᱲᱮᱭᱟᱜ ᱠᱟᱱᱟ ᱛᱟᱦᱞᱮ ᱠᱷᱟᱱ ᱟᱢ ᱡᱟᱦᱟᱸ ᱟᱜᱟᱢ ᱯᱮ ᱦᱟᱡᱟᱨ ᱴᱟᱠᱟ ᱮᱢᱟᱫ ᱢᱮ ᱛᱟᱦᱮᱸᱫ ᱚᱱᱟ ᱨᱩᱣᱟᱹᱲ ᱞᱮᱠᱷᱟᱱᱮᱢ ᱱᱟᱯᱟᱭ ᱠᱚᱜᱼᱟ ᱛᱳ ᱚᱱᱟ ᱫᱚ ᱯᱷᱳᱱ ᱯᱮ ᱛᱮ ᱤᱧᱟᱹᱜ ᱮᱠᱟᱣᱩᱴ ᱨᱮ ᱨᱩᱣᱟᱹᱲ ᱟᱹᱧ ᱢᱮ